ᱟᱵᱚ ᱱᱤᱛᱚᱝ ᱵᱤᱜᱽᱜᱟᱱ ᱯᱨᱚᱡᱩᱠᱛᱤ ᱢᱟᱫᱽᱫᱷᱚᱢ ᱨᱮ ᱟᱵᱚ ᱢᱟᱱᱮ ᱫᱷᱟᱹᱨᱛᱤ ᱠᱷᱚᱱᱟᱜ ᱦᱚᱸ ᱟᱨᱦᱚᱸ ᱮᱴᱟᱜ ᱜᱞᱟᱠᱥᱤ ᱨᱮᱵᱚᱱ ᱪᱟᱞᱟᱣ ᱫᱟᱲᱮᱜ ᱠᱟᱱᱟ ᱡᱮᱨᱚᱠᱚᱢ ᱢᱚᱝᱜᱚᱞ ᱜᱨᱚᱦᱚ ᱨᱮ ᱚᱱᱟ ᱥᱟᱶ ᱥᱟᱶᱛᱮ ᱟᱵᱚ ᱢᱟᱱᱮ ᱪᱟᱸᱫᱚ ᱨᱮᱦᱚᱸ ᱵᱚᱱ ᱪᱟᱞᱟᱣ ᱵᱟᱲᱟ ᱟᱠᱟᱱᱟ ᱟᱫᱚ ᱚᱱᱟ ᱠᱷᱟᱹᱛᱤᱨ ᱛᱤᱧ ᱞᱟᱹᱭᱫᱟ ᱡᱮ ᱚᱸᱰᱮ ᱠᱷᱚᱱᱟᱜ ᱯᱚᱨᱡᱚᱵᱮᱠᱠᱷᱚᱱ ᱠᱟᱛᱮᱫ ᱵᱚᱱ ᱧᱟᱢ ᱠᱮᱫᱟ ᱡᱮ ᱵᱞᱮᱠ ᱦᱳᱞ ᱢᱟᱱᱮ ᱜᱞᱟᱠᱥᱤ ᱡᱮᱨᱚᱠᱚᱢ ᱦᱩᱭᱩᱜ ᱠᱟᱱᱟ ᱟᱵᱚ ᱵᱚᱱ ᱵᱟᱰᱟᱭᱟ ᱚᱱᱟ ᱵᱞᱮᱠᱦᱳᱞ ᱥᱚᱢᱯᱚᱨᱠᱮ ᱫᱚ ᱡᱮ ᱚᱱᱟ ᱵᱞᱮᱠ ᱦᱳᱞ ᱨᱮ ᱡᱩᱫᱤ ᱵᱟᱭ ᱪᱟᱱᱥ ᱵᱚᱱ ᱵᱚᱞᱚ ᱞᱮᱱᱠᱷᱟᱱ ᱚᱸᱰᱮ ᱠᱷᱚᱱᱟᱜ ᱟᱨ ᱵᱟᱵᱚᱱ ᱩᱰᱩᱠ ᱫᱟᱲᱮᱭᱟᱜᱼᱟ ᱛᱳ ᱚᱱᱟ ᱵᱞᱮᱠ ᱦᱳᱞ ᱫᱚ ᱦᱩᱭᱩᱜ ᱠᱟᱱᱟ ᱢᱤᱫ ᱫᱷᱚᱨᱚᱱᱮᱨ ᱮᱢᱚᱱ ᱡᱤᱱᱤᱥ ᱡᱟᱦᱟᱸ ᱟᱵᱚ ᱟᱸᱡᱚᱢ ᱛᱮᱫᱵᱚᱱ ᱟᱸᱡᱚᱢ ᱟᱠᱟᱫᱼᱟ ᱡᱮ ᱚᱸᱰᱮ ᱢᱤᱫ ᱫᱷᱟᱣ ᱪᱟᱞᱟᱣ ᱞᱮᱱᱠᱷᱟᱱ ᱫᱚ ᱟᱨ ᱦᱚᱲ ᱫᱚ ᱵᱟᱝᱠᱚ ᱨᱩᱣᱟᱹᱲ ᱦᱤᱡᱩᱜᱼᱟ ᱟᱫᱚ ᱟᱵᱚ ᱱᱤᱛᱚᱜ ᱦᱚᱸ ᱵᱟᱵᱚᱱ ᱢᱟᱱᱮ ᱠᱚᱱᱯᱷᱟᱨᱢ ᱠᱟᱛᱮᱫ ᱵᱟᱵᱚᱱ ᱵᱟᱲᱟᱭᱟ ᱡᱮ ᱚᱱᱟᱠᱤ ᱥᱟᱨᱤᱱᱟᱜ ᱦᱩᱭᱩᱜᱼᱟ ᱥᱮ ᱵᱟᱝ ᱦᱩᱭᱩᱜᱼᱟ ᱠᱤᱱᱛᱩ ᱧᱮᱞ ᱞᱟᱹᱜᱤᱫ ᱦᱚᱸ ᱵᱟᱵᱚᱱ ᱪᱮᱥᱴᱟᱭᱮᱫᱟ ᱟᱨ ᱢᱟᱱᱮ ᱱᱤᱭᱟᱹ ᱡᱟᱱᱟᱣ ᱞᱟᱹᱜᱤᱫ ᱦᱚᱸ ᱵᱟᱵᱚᱱ ᱪᱮᱥᱴᱟᱭᱮᱫᱟ ᱟᱨ ᱟᱵᱚ ᱫᱚᱵᱚᱱ ᱵᱟᱰᱟᱭᱟ ᱡᱮ ᱵᱞᱮᱠ ᱦᱳᱞ ᱨᱮ ᱚᱠᱚᱭ ᱦᱚᱲᱮ ᱪᱟᱞᱟᱜᱼᱟ ᱩᱱᱤ ᱦᱚᱲ ᱫᱚ ᱟᱨ ᱛᱤᱥ ᱡᱤᱵᱚᱱ ᱨᱮᱦᱚᱸ ᱵᱟᱭ ᱦᱤᱡᱩᱜᱼᱟ ᱱᱤᱭᱟᱹ ᱫᱚ ᱦᱩᱭᱩᱜ ᱠᱟᱱᱟ ᱵᱞᱮᱠ ᱦᱳᱞ ᱥᱚᱢᱯᱚᱨᱠᱮ ᱟᱨ ᱜᱞᱟᱠᱥᱤ ᱨᱮ ᱢᱟᱱᱮ ᱢᱟᱱᱮ ᱢᱚᱦᱟ ᱵᱤᱥᱥᱚ ᱨᱮ ᱡᱮ ᱟᱨᱦᱚᱸ ᱮᱴᱟᱜ ᱮᱴᱟᱜ ᱡᱤᱱᱤᱥ ᱢᱮᱱᱟᱜᱼᱟ ᱡᱮ ᱡᱮᱨᱚᱠᱚᱢ ᱢᱚᱦᱟ ᱵᱤᱥᱥᱚ ᱨᱮ ᱟᱨᱦᱚᱸ ᱩᱞᱠᱟ ᱠᱚ ᱫᱷᱩᱢᱯᱟᱛ ᱠᱚ ᱚᱱᱟ ᱠᱚ ᱧᱩᱨᱦᱟᱹ ᱵᱟᱲᱟᱜᱼᱟ ᱚᱱᱟ ᱨᱮᱜᱮ ᱟᱨᱦᱚᱸ ᱢᱟᱱᱮ ᱟᱭᱢᱟ ᱠᱚ ᱜᱷᱚᱴᱚᱱᱟ ᱠᱚ ᱜᱷᱚᱴᱟᱣ ᱫᱟᱲᱮᱭᱟᱜᱼᱟ ᱚᱱᱟ ᱞᱟᱹᱜᱤᱫ ᱡᱮ ᱱᱤᱭᱟᱹ ᱫᱷᱟᱹᱨᱛᱤ ᱨᱮ ᱪᱮᱫ ᱠᱚ ᱯᱨᱚᱵᱷᱟᱵᱽ ᱯᱟᱲᱟᱜ ᱠᱟᱱᱟ ᱚᱱᱟ ᱢᱟᱱᱮ ᱟᱨᱦᱚᱸ ᱨᱤᱥᱟᱨᱪ ᱛᱮᱵᱚᱱ ᱵᱟᱰᱟᱭ ᱧᱟᱢ ᱮᱫᱟ ᱟᱫᱚ ᱚᱱᱟᱜᱮ ᱪᱮᱫ ᱞᱮᱠᱟᱛᱮ ᱪᱮᱫ ᱦᱩᱭᱩᱜ ᱠᱟᱱᱟ ᱚᱱᱟ ᱟᱨᱦᱚᱸ ᱵᱚᱱ ᱵᱟᱰᱟᱭ ᱪᱮᱫ ᱵᱟᱰᱟᱭ ᱧᱟᱢ ᱮᱫᱟ ᱛᱷᱚᱲᱟ ᱛᱷᱚᱲᱟ ᱠᱟᱛᱮᱫ